ᱦᱮᱸ ᱤᱧ ᱜᱮᱪᱚᱧ ᱢᱮᱱᱮᱫ ᱠᱟᱱ ᱜᱟᱡᱚᱞ ᱠᱷᱚᱱ ᱢᱮᱱᱮᱫ ᱠᱟᱱ ᱪᱚᱧ ᱤᱭᱟᱹ ᱴᱩᱨᱤᱥᱴ ᱞᱮ ᱪᱟᱞᱟᱜ ᱞᱟᱹᱜᱤᱫ ᱪᱟᱞᱟᱜ ᱜᱮᱭᱟᱢ ᱵᱟᱝ ᱩᱢᱩᱠ ᱡᱟᱭᱜᱟ ᱞᱮ ᱤᱫᱤ ᱠᱚᱣᱟ ᱤᱭᱟᱹ ᱫᱤᱜᱷᱟ ᱚ ᱠᱷᱚᱨᱪᱟ ᱫᱚ ᱯᱟᱲᱟᱣᱚᱜ ᱠᱟᱱᱟ ᱯᱟᱸᱪ ᱦᱟᱡᱟᱨ ᱴᱟᱠᱟ ᱠᱟᱛᱮᱫ ᱦᱚᱲ ᱨᱮ ᱦᱚᱲ ᱨᱮ ᱯᱟᱸᱪ ᱦᱟᱡᱟᱨ ᱴᱟᱠᱟ ᱠᱟᱛᱮᱫ ᱟᱫᱚ ᱠᱷᱟᱣᱟᱼᱫᱟᱣᱟ ᱚᱸᱰᱮ ᱛᱮᱦᱮᱱ ᱵᱷᱟᱲᱟᱼᱴᱟᱲᱟ ᱵᱷᱟᱲᱟ ᱚᱲᱟᱜ ᱠᱷᱟᱣᱟᱼᱫᱟᱣᱟ ᱡᱚᱛᱚ ᱟᱨ ᱪᱮᱫᱞᱮᱠᱟ ᱟᱢᱮᱢ ᱜᱷᱩᱨᱟᱹᱜᱼᱟ ᱢᱟᱱᱮ ᱫᱮᱠᱷᱟ ᱥᱩᱱᱟ ᱡᱟ ᱠᱤᱪᱷᱩᱢ ᱧᱮᱞᱟ ᱚᱱᱟ ᱫᱚ ᱟᱢᱟᱜ ᱠᱷᱟᱹᱞᱤ ᱠᱷᱟᱣᱟᱼᱫᱟᱣᱟ ᱟᱨ ᱵᱷᱟᱲᱟ ᱚᱲᱟᱜ ᱨᱮ ᱛᱮᱦᱮᱱ ᱚᱱᱟ ᱫᱚ ᱚᱱᱟ ᱯᱟᱸᱪ ᱦᱟᱡᱟᱨ ᱴᱟᱠᱟ ᱠᱷᱚᱱ ᱜᱮ ᱟᱨ ᱡᱮᱴᱟ ᱟᱢᱮᱢ ᱴᱩᱨᱤᱥᱴ ᱜᱚᱴᱟᱢ ᱫᱟᱬᱟᱱᱟ ᱧᱮᱞᱟᱢ ᱦᱟᱱᱟᱢ ᱠᱤᱨᱤᱧᱟ ᱱᱚᱣᱟᱢ ᱠᱤᱨᱤᱧᱟ ᱚᱱᱟ ᱫᱚ ᱱᱤᱡᱮᱨᱟᱜ ᱤᱱᱟᱹᱜ ᱠᱟᱛᱮᱫ ᱜᱮᱪᱚ ᱵᱷᱟᱲᱟ ᱚᱲᱟᱜ ᱠᱚ ᱟᱨ ᱵᱷᱟᱲᱟ ᱚᱲᱟᱜ ᱨᱮ ᱛᱮᱦᱮᱸ ᱠᱟᱛᱮᱫ ᱡᱚᱛᱚ ᱚᱱᱟ ᱫᱚᱢ ᱧᱟᱢᱟ ᱠᱤᱱᱛᱩ ᱡᱮᱴᱟ ᱚᱱᱮ ᱧᱮᱧᱞᱮᱢ ᱪᱟᱞᱟᱜᱼᱟ ᱫᱤᱜᱷᱟ ᱚᱸᱰᱮ ᱜᱮ ᱢᱟᱱᱮ ᱤᱭᱟᱹ ᱢᱟᱱᱮ ᱱᱤᱡᱮᱨᱟᱜ ᱠᱷᱚᱨᱪᱟ ᱦᱮᱸ ᱱᱤᱛᱳᱜ ᱫᱚ ᱵᱷᱟᱲᱟ ᱜᱟᱹᱰᱤ ᱵᱷᱟᱲᱟ ᱦᱚᱸ ᱡᱟᱹᱥᱛᱤᱭ ᱠᱟᱱᱟ ᱥᱮ ᱵᱟᱝ ᱪᱮᱫ ᱠᱚ ᱧᱮᱞ ᱧᱮᱞ ᱡᱤᱱᱤᱥ ᱢᱮᱱᱟᱜᱼᱟ ᱤᱧ ᱦᱚᱸᱢᱟ ᱵᱟᱹᱧ ᱪᱟᱞᱟᱣ ᱟᱠᱟᱱ ᱱᱚᱛᱩᱱᱤᱧ ᱪᱟᱞᱟᱜ ᱠᱟᱱᱟ ᱟᱫᱚ ᱧᱮᱞ ᱟᱹᱜᱩ ᱦᱩᱭᱩᱜᱼᱟ ᱦᱚᱲ ᱞᱟᱹᱭ ᱛᱮᱜᱮ ᱟᱫᱚ ᱟᱭᱢᱟ ᱦᱚᱲ ᱞᱮ ᱡᱳᱴᱟᱠᱟᱱᱟ ᱟᱫᱚ ᱦᱮᱸ ᱛᱟᱦᱚᱞᱮ ᱵᱚᱱ ᱪᱟᱞᱟᱜᱼᱟ ᱫᱮᱞᱟ ᱡᱚᱛᱚ ᱦᱚᱲ ᱚᱱᱟᱛᱮᱜᱮ ᱵᱩᱜᱤ ᱵᱚᱞᱮᱧ ᱠᱷᱚᱵᱚᱨᱟᱜ ᱢᱮᱭᱟ ᱚᱱᱟ ᱜᱮᱢᱟ ᱟᱨ ᱪᱮᱫ ᱢᱮᱱᱟᱜᱼᱟ ᱱᱤᱭᱟᱹ ᱡᱤᱵᱚᱱ ᱨᱮ ᱛᱮᱦᱮᱸ ᱠᱟᱛᱮᱫ ᱜᱮ ᱡᱚᱛᱚ ᱠᱤᱪᱷᱩ ᱧᱮᱞ ᱦᱩᱭᱩᱜᱼᱟ ᱵᱟᱝ ᱧᱮᱞ ᱡᱤᱱᱤᱥ ᱠᱚᱦᱚᱸ ᱤᱧ ᱦᱚᱸ ᱵᱟᱹᱧ ᱧᱮᱞ ᱟᱠᱟᱫᱼᱟ ᱮᱱᱛᱮᱫ ᱟᱫᱚ ᱧᱮᱞ ᱦᱩᱭᱩᱜᱼᱟ ᱦᱚᱲ ᱠᱚ ᱞᱟᱹᱭ ᱮᱫᱟ ᱤᱧ ᱦᱚᱸ ᱚᱱᱠᱟ ᱜᱟᱛᱮ ᱠᱚᱲᱟ ᱤᱭᱟᱹ ᱜᱟᱛᱮ ᱠᱩᱲᱤ ᱠᱚ ᱯᱷᱳᱱᱟᱫᱤᱧ ᱛᱟᱦᱮᱱᱟ ᱟᱫᱚ ᱤᱧ ᱦᱚᱸᱧ ᱚᱱᱠᱟᱭᱮᱫᱟ ᱦᱟᱯᱳᱭ ᱜᱟᱛᱮ ᱠᱩᱲᱤ ᱢᱮᱱᱟᱭ ᱛᱤᱧᱟᱹ ᱱᱩᱭ ᱯᱷᱳᱱ ᱠᱟᱛᱮ ᱤᱧ ᱡᱟᱱᱟᱣᱟᱭ ᱞᱮᱜᱮ ᱥᱮ ᱯᱟᱪᱮᱫ ᱮᱭ ᱪᱟᱞᱟᱜ ᱠᱷᱟᱱ ᱚᱱᱟᱛᱮ ᱵᱚᱞᱮ ᱤᱧ ᱦᱩᱧ ᱡᱟᱱᱟᱣᱟᱢ ᱠᱟᱱᱟ ᱴᱷᱤᱠ ᱜᱮᱭᱟ